ᱤᱧᱟᱹᱜ ᱧᱩᱛᱩᱢ ᱦᱩᱭᱩᱜ ᱠᱟᱱᱟ ᱟᱱᱤᱛᱟ ᱦᱮᱢᱵᱨᱚᱢ ᱟᱨ ᱤᱧ ᱡᱟᱶᱟᱭ ᱧᱩᱛᱩᱢ ᱦᱩᱭᱩᱜ ᱠᱟᱱᱟ ᱫᱩᱨᱜᱟ ᱴᱩᱰᱩ ᱟᱨ ᱦᱩᱭᱩᱜ ᱠᱟᱱᱟ ᱟᱞᱮ ᱚᱲᱟᱜ ᱨᱮᱱ ᱠᱚᱣᱟᱜ ᱟᱨ ᱠᱤᱥᱠᱩ ᱟᱠᱟᱥ ᱠᱤᱥᱠᱩ ᱟᱨ ᱦᱩᱭᱩᱜ ᱠᱟᱱᱟ ᱥᱚᱨᱮᱱ ᱥᱳᱱᱟᱞᱤ ᱥᱚᱨᱮᱱ ᱟᱨ ᱢᱟᱨᱰᱤ ᱟᱠᱟᱥ ᱢᱟᱨᱰᱤ ᱦᱩᱭᱩᱜ ᱠᱟᱱᱟᱭ ᱟᱞᱮ ᱚᱲᱟᱜ ᱨᱮᱱ ᱠᱚ